ᱱᱤᱭᱟᱹ ᱡᱮᱜᱮᱫ ᱡᱟᱠᱟᱫ ᱨᱮ ᱥᱟᱱᱛᱟᱲ ᱠᱚᱣᱟ ᱦᱚᱲᱟᱜ ᱨᱚᱲ ᱠᱚᱫᱚ ᱟᱹᱰᱤ ᱜᱮ ᱮᱴᱠᱮᱴᱚᱲᱮ ᱠᱟᱱᱟ ᱡᱮᱢᱚᱱ ᱚᱯᱷᱤᱥ ᱦᱟᱥᱯᱟᱛᱟᱞ ᱟᱫᱟᱞᱚᱛ ᱱᱤᱭᱟᱹ ᱠᱚᱨᱮ ᱫᱚ ᱟᱹᱰᱤᱜᱮ ᱥᱳᱢᱳᱥᱥᱟᱜ ᱠᱟᱱᱟ ᱵᱟᱝ ᱠᱚ ᱵᱟᱲᱟᱭᱟ ᱦᱚᱲ ᱨᱚᱲ ᱛᱷᱚ ᱢᱟᱱᱮ ᱵᱟᱝ ᱤᱭᱟᱹ ᱟᱠᱟᱱᱟ ᱯᱟᱥᱱᱟᱣ ᱟᱠᱟᱱᱟ ᱡᱟᱦᱟᱸ ᱛᱤᱱᱟᱹᱜ ᱱᱚᱣᱟ ᱞᱟᱦᱟ ᱪᱟᱞᱟᱣ ᱟᱠᱟᱱ ᱨᱮᱦᱚᱸ ᱱᱚᱣᱟᱫᱚ ᱵᱟᱝ ᱠᱚ ᱤᱭᱟᱹ ᱫᱟᱲᱮᱭᱟᱜ ᱠᱟᱱᱟ ᱡᱮᱢᱚᱱ ᱨᱮᱰᱭᱳ ᱨᱮ ᱛᱟᱯᱚᱨᱮ ᱴᱤᱵᱷᱤ ᱨᱮ ᱟᱭᱢᱟ ᱟᱭᱢᱟ ᱤᱭᱟᱹ ᱨᱮ ᱢᱮᱱᱟᱜᱼᱟ ᱟᱫᱚ ᱩᱱᱟᱹᱜ ᱫᱚ ᱵᱟᱝ ᱤᱧ ᱫᱤᱥᱟᱹ ᱴᱷᱤᱠ ᱫᱟᱲᱮᱭᱟᱜ ᱠᱟᱱᱟ ᱤᱧᱦᱚᱸ